ᱡᱩᱣᱟᱹᱱ ᱯᱤᱲᱦᱤ ᱨᱮᱫᱚ ᱟᱢ ᱟᱹᱰᱤ ᱟᱢ ᱡᱟᱦᱟᱸᱢ ᱢᱮᱱᱟᱢ ᱚᱱᱟᱢ ᱫᱟᱲᱮᱭᱟᱜᱼᱟ ᱠᱚᱲᱟ ᱥᱮ ᱠᱩᱲᱤ ᱟᱢ ᱱᱤᱛᱚᱜ ᱮᱢ ᱚᱞ ᱯᱟᱲᱦᱟᱜᱼᱟᱢ ᱜᱮᱭᱟᱱᱚᱜ ᱟᱢ ᱮᱱᱰᱮᱠᱷᱟᱱ ᱟᱢ ᱨᱮᱱ ᱠᱷᱚᱱ ᱦᱩᱰᱤᱧ ᱠᱚ ᱡᱟᱦᱟᱸ ᱵᱚᱭᱦᱟ ᱦᱚᱭᱟ ᱪᱮ ᱟᱛᱳ ᱨᱮᱱ ᱦᱚᱸ ᱡᱟᱦᱟᱸᱭ ᱜᱮ ᱢᱚᱛᱞᱚᱵ ᱜᱤᱫᱽᱨᱟᱹ ᱠᱚ ᱞᱟᱹᱭ ᱫᱟᱲᱮᱭᱟᱠᱚᱣᱟᱢ ᱥᱮᱪᱮᱫ ᱫᱟᱲᱮᱭᱟᱠᱚᱣᱟᱢ ᱵᱮᱥ ᱦᱚᱨ ᱰᱟᱦᱟᱨ ᱛᱮᱢ ᱟᱹᱭᱩᱨ ᱫᱟᱲᱮᱭᱟᱠᱚᱣᱟᱢ ᱞᱟᱹᱭ ᱫᱟᱲᱮᱭᱟᱠᱚᱣᱟᱢ ᱟᱨ ᱟᱢ ᱱᱤᱛᱚᱜ ᱵᱮᱥᱟ ᱚᱞ ᱯᱟᱲᱦᱟᱣ ᱠᱟᱛᱮᱫ ᱡᱟᱦᱟᱱ ᱪᱟᱹᱠᱨᱤ ᱱᱚᱠᱨᱤ ᱪᱟᱹᱠᱨᱤ ᱞᱮᱠᱷᱟᱱᱮᱢ ᱵᱮᱥ ᱨᱮᱢ ᱛᱟᱦᱮᱱᱟ ᱟᱨ ᱡᱩᱫᱤ ᱱᱤᱛᱚᱜ ᱟᱢ ᱵᱟᱹᱲᱤᱡ ᱰᱟᱦᱟᱨ ᱛᱮᱢ ᱛᱟᱲᱟᱢ ᱞᱮᱠᱷᱟᱱ ᱛᱟᱭᱱᱚᱢ ᱛᱮ ᱵᱟᱹᱲᱤᱡ ᱵᱟᱹᱲᱤᱡᱚᱜ ᱜᱮᱭᱟ ᱟᱨ ᱱᱤᱛᱚᱜ ᱵᱮᱥ ᱰᱟᱦᱟᱨ ᱛᱮᱢ ᱛᱟᱲᱟᱢ ᱞᱮᱠᱷᱟᱱ ᱟᱢᱜᱮ ᱠᱩᱥᱤ ᱨᱟᱹᱥᱠᱟᱹ ᱵᱮᱥ ᱨᱮᱢ ᱛᱟᱦᱮᱱᱟ ᱟᱫᱚ ᱚᱱᱟᱜᱤᱧ ᱢᱮᱱᱟ ᱱᱮᱛᱟᱨ ᱨᱮᱱ ᱜᱤᱫᱽᱨᱟᱹ ᱠᱚᱢᱟ ᱡᱟᱹᱥᱛᱤ ᱦᱟᱺᱰᱤ ᱯᱟᱹᱣᱨᱟᱹ ᱨᱮᱜᱮ ᱢᱚᱱ ᱛᱟᱠᱚ ᱟᱫᱚ ᱚᱱᱮ ᱠᱚ ᱢᱮᱱᱟ ᱵᱮᱥ ᱪᱤᱡᱽ ᱨᱮᱫᱚ ᱢᱚᱱ ᱫᱚ ᱞᱚᱜᱚᱱ ᱫᱚ ᱵᱟᱭ ᱞᱟᱜᱟᱜᱼᱟ ᱵᱟᱹᱲᱤᱡ ᱪᱤᱡᱽ ᱨᱮᱜᱮ ᱢᱚᱱᱫᱚ ᱞᱟᱜᱟᱜᱼᱟ ᱵᱟᱹᱲᱤᱡ ᱪᱤᱡᱽ ᱫᱚ ᱟᱞᱜᱟᱼᱟ ᱵᱮᱥ ᱪᱤᱡᱽ ᱫᱚ ᱠᱟᱹᱴᱤᱡ ᱦᱟᱨᱰ ᱧᱚᱜ ᱢᱚᱛᱞᱚᱵ ᱦᱟᱨᱰ ᱧᱚᱜ ᱜᱮᱠᱚ ᱵᱩᱡᱷᱟᱹᱣᱟ ᱞᱮᱠᱤᱱ ᱟᱸᱴ ᱟᱜ ᱜᱮ ᱵᱟᱢ ᱠᱚᱨᱟᱣ ᱞᱮᱠᱷᱟᱱ ᱫᱚ ᱪᱤᱠᱟᱹᱢ ᱟᱞᱜᱟᱜᱼᱟ ᱛᱟᱭᱱᱚᱢ ᱛᱮ ᱟᱸᱴ ᱟᱜ ᱦᱚᱸ ᱛᱩᱞ ᱞᱮᱱ ᱮᱱᱟᱝ ᱜᱮᱢ ᱟᱞᱜᱟᱭᱮᱫᱼᱟ ᱚᱱᱟ ᱞᱟᱹᱜᱤᱫ ᱱᱚᱣᱟ ᱠᱚᱫᱚ ᱵᱟᱹᱲᱤᱡ ᱰᱟᱦᱟᱨ ᱫᱚ ᱥᱟᱦᱟᱣ ᱠᱟᱛᱮᱫ ᱱᱟᱯᱟᱭ ᱰᱟᱦᱟᱨ ᱛᱮᱜᱮᱢ ᱥᱮᱱᱚᱜ ᱠᱷᱟᱱ ᱱᱟᱯᱟᱭᱚᱜᱼᱟ ᱟᱨ ᱥᱮᱱᱚᱜ ᱦᱚᱸ ᱞᱟᱹᱠᱛᱤ ᱠᱟᱱᱟ ᱱᱟᱯᱟᱭ ᱰᱟᱦᱟᱨ ᱛᱮᱜᱮ ᱵᱩᱜᱤ ᱛᱚᱵᱮ ᱥᱮᱢ ᱛᱟᱦᱮᱱᱟ ᱟᱨ ᱱᱚᱣᱟᱜᱤᱧ ᱢᱮᱱᱟ ᱠᱤ ᱚᱞᱚᱜ ᱯᱟᱲᱦᱟᱣ ᱟᱢᱟᱜ ᱵᱚᱭᱮᱥ ᱨᱮ ᱵᱟᱢ ᱚᱞ ᱯᱟᱲᱦᱟᱣ ᱞᱮᱱᱠᱷᱟᱱ ᱫᱚ ᱛᱟᱭᱱᱚᱢ ᱛᱮᱫᱚ ᱚᱠᱟ ᱞᱮᱠᱟᱢ ᱚᱞ ᱯᱟᱲᱦᱟᱜᱼᱟ ᱚᱱᱟ ᱞᱟᱹᱜᱤᱫ ᱟᱢᱟᱜ ᱵᱚᱭᱮᱥ ᱨᱮ ᱚᱞ ᱯᱟᱲᱦᱟᱣ ᱠᱟᱛᱮᱫ ᱜᱮᱭᱟᱱᱚᱜ ᱢᱮ ᱟᱨ ᱦᱚᱲ ᱦᱚᱸ ᱱᱟᱯᱟᱭ ᱰᱟᱦᱟᱨ ᱛᱮ ᱟᱹᱭᱩᱨ ᱠᱚᱢᱮ ᱟᱨ ᱡᱩᱫᱤ ᱫᱤᱥᱟᱹ ᱢᱚᱛᱞᱚᱵ ᱞᱟᱹᱭ ᱪᱟᱞ ᱫᱟᱲᱮᱭᱟᱠᱚᱣᱟᱢ ᱜᱮᱭᱟᱱ ᱛᱟᱢ